ᱤᱧᱟᱹᱜ ᱞᱟᱠᱪᱟᱨ ᱨᱮᱱᱟᱜ ᱢᱩᱬᱩᱫ ᱡᱤᱵᱤᱠᱟ ᱫᱚ ᱦᱩᱭᱩᱜ ᱠᱟᱱᱟ ᱪᱟᱥ ᱵᱟᱥ ᱠᱟᱛᱮ ᱡᱤᱭᱚᱱ ᱠᱷᱟᱱᱰᱟᱣ ᱢᱮᱱᱠᱷᱟᱱ ᱱᱤᱛᱚᱜ ᱫᱚ ᱱᱚᱣᱟ ᱪᱟᱥ ᱵᱟᱥ ᱠᱷᱚᱱ ᱦᱚᱸ ᱢᱟᱱᱣᱟ ᱠᱚ ᱥᱟᱺᱜᱤᱧ ᱨᱮᱠᱚ ᱛᱟᱦᱮᱱ ᱠᱟᱱᱟ ᱪᱮᱫᱟᱜ ᱥᱮ ᱵᱟᱝ ᱢᱟ ᱪᱟᱥ ᱠᱟᱹᱢᱤ ᱞᱟᱹᱜᱤᱫ ᱛᱮᱦᱚᱸ ᱚᱱᱠᱟᱱ ᱡᱟᱦᱟᱸ ᱞᱮᱠᱟ ᱠᱟᱹᱢᱤ ᱵᱟᱠᱚ ᱧᱟᱢᱮᱭᱟ ᱡᱮᱞᱮᱠᱟ ᱱᱤᱛᱚᱜ ᱫᱚ ᱜᱚᱴᱟ ᱥᱤᱭᱚᱜ ᱴᱟᱠᱴᱟᱨ ᱛᱟᱨᱯᱚᱨᱮ ᱦᱩᱭᱩᱜ ᱠᱟᱱᱟ ᱦᱳᱲᱳ ᱨᱚᱦᱚᱭ ᱜᱟᱹᱰᱤ ᱦᱳᱲᱳ ᱤᱨ ᱜᱟᱹᱰᱤ ᱛᱟᱨᱯᱚᱨᱮ ᱦᱳᱲᱳ ᱦᱮᱲᱦᱮᱫ ᱜᱟᱹᱰᱤ ᱥᱟᱱᱟᱢᱟᱜ ᱜᱮ ᱩᱰᱩᱝ ᱟᱠᱟᱱᱟ ᱤᱱᱟᱹ ᱪᱷᱟᱰᱟ ᱠᱟᱛᱮ ᱨᱮᱦᱚᱸ ᱡᱮᱞᱮᱠᱟ ᱢᱟᱱᱚᱣᱟ ᱠᱚ ᱟᱭᱢᱟ ᱩᱛᱟᱹᱨ ᱯᱟᱱᱛᱷᱟ ᱛᱟᱦᱮᱸ ᱠᱟᱱᱟ ᱡᱟᱦᱟᱸ ᱛᱮ ᱫᱚ ᱠᱟᱹᱢᱤ ᱟᱹᱥᱩᱞᱚᱜ ᱠᱟᱱ ᱛᱟᱦᱮᱸ ᱠᱟᱱᱟ ᱢᱮᱱᱠᱷᱟᱱ ᱱᱚᱣᱟ ᱡᱟᱱᱛᱨᱤᱠ ᱜᱟᱹᱲᱤ ᱠᱚ ᱩᱰᱩᱝ ᱠᱟᱛᱮ ᱢᱟᱱᱣᱟ ᱠᱚᱣᱟᱜ ᱠᱟᱹᱢᱤ ᱡᱚᱝᱼᱟᱜ ᱡᱟᱭᱜᱟ ᱜᱮ ᱪᱟᱵᱟ ᱟᱠᱟᱱᱟ ᱚᱱᱟᱛᱮ ᱱᱤᱛᱚᱜ ᱫᱚ ᱪᱟᱥ ᱠᱟᱹᱢᱤ ᱨᱮ ᱫᱚ ᱵᱮᱥᱤ ᱵᱟᱝ ᱠᱚ ᱢᱚᱱᱚᱡᱚᱜᱟᱜ ᱠᱟᱱᱟ ᱮᱴᱟᱜ ᱵᱟᱦᱨᱮ ᱠᱟᱹᱢᱤ ᱜᱮᱠᱚ ᱥᱮᱱᱚᱜ ᱠᱟᱱᱟ ᱟᱨ ᱚᱱᱠᱟ ᱠᱟᱛᱮ ᱜᱮ ᱡᱤᱭᱚᱱ ᱠᱚ ᱵᱤᱛᱟᱹᱣ ᱮᱫᱟ